ᱟᱞᱮ ᱴᱷᱮᱱ ᱧᱮᱞ ᱡᱤᱱᱤᱥ ᱠᱚ ᱢᱮᱱᱟᱜᱼᱟ ᱫᱟᱨᱮ ᱱᱟᱹᱲᱤ ᱠᱚ ᱵᱟᱦᱟ ᱵᱟᱜᱟᱱ ᱠᱚ ᱢᱟᱱᱮ ᱢᱚᱡᱽ ᱜᱮ ᱢᱟᱱᱮ ᱡᱟᱭᱜᱟ ᱠᱚ ᱯᱚᱨᱤᱥᱠᱟᱨ ᱜᱮᱞᱮ ᱫᱚᱦᱚᱭᱟ ᱯᱚᱨᱤᱥᱠᱟᱨ ᱜᱮᱞᱮ ᱫᱚᱦᱚᱭᱟ ᱡᱟᱭᱜᱟ ᱠᱚᱦᱚᱸ ᱟᱨᱮ ᱫᱟᱹᱨᱤ ᱠᱚᱦᱚᱸ ᱢᱟᱱᱮ ᱫᱟᱨᱮ ᱱᱟᱹᱲᱤ ᱠᱚᱨᱮ ᱦᱚᱸ ᱫᱟᱜ ᱠᱚᱞᱮ ᱫᱩᱞᱟᱜᱼᱟ ᱵᱟᱠᱷᱟᱡ ᱪᱮᱠᱟᱛᱮ ᱱᱤᱢ ᱥᱟᱠᱟᱢ ᱠᱚ ᱟᱲᱜᱟᱛᱮ ᱦᱟᱹᱨᱭᱟᱹᱲ ᱜᱮ ᱧᱮᱞᱚᱜᱼᱟ ᱪᱮᱠᱟᱛᱮ ᱵᱟᱠᱷᱟᱡ ᱥᱟᱠᱟᱢ ᱟᱲᱜᱟ ᱦᱟᱹᱨᱭᱟᱹᱲ ᱜᱮ ᱫᱟᱨᱮ ᱵᱩᱴᱟᱹ ᱠᱚᱨᱮ ᱫᱟᱜ ᱠᱚᱞᱮ ᱫᱩᱞᱟᱜᱼᱟ ᱯᱚᱨᱤᱥᱠᱟᱨ ᱦᱚᱞᱮ ᱫᱚᱦᱚᱭᱟ ᱯᱚᱨᱤᱥᱠᱟᱨ ᱫᱚᱦᱚ ᱵᱟᱲᱟ ᱠᱟᱛᱮᱫ ᱛᱟᱯᱚᱨᱮ ᱟᱵᱟᱨ ᱵᱟᱦᱟ ᱫᱟᱨᱮ ᱠᱚ ᱢᱮᱱᱟᱜᱼᱟ ᱢᱚᱱᱮ ᱧᱮᱧᱮᱞ ᱠᱚ ᱠᱚ ᱦᱚᱲ ᱠᱚᱠᱚ ᱦᱟᱡᱩᱜᱚᱜᱼᱟ ᱡᱟᱜᱟ ᱡᱟᱜᱟ ᱨᱮᱱ ᱢᱟᱱᱮ ᱵᱟᱦᱟ ᱫᱟᱨᱮ ᱠᱚ ᱢᱮᱱᱟᱜᱼᱟ ᱢᱚᱡᱽ ᱜᱮᱞᱮ ᱡᱚᱛᱱᱚᱭᱟ ᱫᱟᱜ ᱠᱚᱞᱮ ᱫᱩᱞᱟᱹᱜᱼᱟ ᱚᱱᱟ ᱠᱟᱹᱴᱤᱡ ᱠᱷᱚᱱᱟᱜ ᱜᱮ ᱵᱟᱦᱟ ᱫᱟᱨᱮ ᱠᱚᱫᱚᱧ ᱠᱩᱥᱤᱣᱟᱜᱼᱟ ᱠᱩᱥᱤ ᱫᱚ ᱢᱟᱱᱮ ᱛᱟᱦᱚᱣ ᱢᱟᱱᱮ ᱡᱚᱛᱱᱚᱭᱟᱞᱮ ᱪᱮᱠᱟᱛᱮ ᱫᱟᱜ ᱠᱚ ᱵᱟᱢ ᱫᱩᱞᱟᱜ ᱠᱷᱟᱡ ᱵᱟᱦᱟ ᱠᱚ ᱥᱟᱠᱟᱢ ᱠᱚᱦᱚᱸ ᱨᱚᱜᱚᱜᱼᱟ ᱫᱟᱜ ᱠᱚ ᱵᱟᱢ ᱫᱩᱞᱟᱜ ᱠᱷᱟᱡ ᱟᱫᱚ ᱚᱱᱟ ᱜᱮ ᱦᱟᱹᱨᱭᱟᱹᱲ ᱜᱮ ᱧᱮᱞᱚᱜ ᱞᱟᱹᱜᱤᱫ ᱨᱚᱝ ᱫᱟᱜ ᱠᱚᱞᱮ ᱞᱟᱜᱟᱣᱟᱜᱼᱟ ᱢᱟᱱᱮ ᱦᱮᱲᱦᱮᱫ ᱥᱟᱯᱷᱟ ᱵᱟᱲᱟᱭᱟᱞᱮ ᱵᱩᱴᱟᱹ ᱵᱩᱴᱟᱹ ᱠᱚ ᱢᱚᱡᱽ ᱜᱮᱞᱮ ᱡᱚᱛᱱᱚᱭᱟ ᱵᱟᱝ ᱡᱚᱛᱱᱚ ᱞᱮᱠᱷᱟᱡ ᱫᱚ ᱪᱮᱠᱟᱛᱮ ᱥᱟᱠᱟᱢᱚᱜᱼᱟ ᱪᱮᱠᱟᱛᱮ ᱵᱟᱦᱟᱜᱼᱟ ᱵᱟᱠᱷᱟᱡ ᱜᱩᱡᱩᱜᱚᱜᱼᱟ ᱨᱚᱜᱚᱜᱼᱟ ᱥᱟᱠᱟᱢ ᱠᱚ ᱚᱱᱮ ᱚᱱᱟ ᱠᱚᱨᱮ ᱦᱚᱸ ᱠᱮᱪᱲᱟ ᱴᱮᱪᱲᱟ ᱵᱟᱞᱮ ᱜᱤᱰᱤ ᱚᱪᱚᱣᱟᱠᱚᱣᱟ ᱚᱱᱮ ᱜᱤᱰᱤ ᱞᱟᱹᱜᱤᱫ ᱦᱚᱸ ᱱᱚᱸᱰᱮ ᱠᱮᱨᱤ ᱵᱟᱠᱚ ᱜᱤᱰᱤ ᱞᱟᱹᱜᱫ ᱦᱚᱸ ᱢᱮᱱᱮ ᱠᱮᱪᱲᱟ ᱠᱚ ᱜᱤᱰᱤ ᱞᱟᱹᱜᱤᱫ ᱦᱚᱸ ᱢᱤᱫᱴᱮᱱ ᱤᱭᱟᱹ ᱛᱮ ᱤᱭᱟᱹᱣᱟᱜ ᱢᱮᱱᱟᱜᱼᱟ ᱚᱱᱟ ᱨᱮᱜᱮᱞᱮ ᱜᱤᱰᱤ ᱠᱟᱜᱼᱟ ᱢᱟᱱᱮ ᱮᱢ ᱟᱠᱟᱱᱟ ᱠᱚ ᱚᱱᱟ ᱨᱮᱜᱮ ᱞᱮ ᱜᱤᱰᱤ ᱵᱟᱲᱟ ᱠᱟᱜᱼᱟ ᱢᱟᱱᱮ ᱵᱟᱞᱮ ᱤᱭᱟᱹ ᱵᱟᱲᱟᱭᱟ ᱢᱟᱱᱮ ᱵᱟᱞᱮ ᱫᱚᱦᱚ ᱵᱟᱲᱟᱭᱟ ᱦᱟᱸᱰᱮ ᱱᱟᱸᱰᱮ ᱫᱚ ᱢᱟᱱᱮ ᱯᱚᱨᱤᱥᱠᱟᱨ ᱜᱮᱞᱮ ᱫᱚᱦᱚᱭᱟ ᱚᱸᱰᱮ ᱛᱮᱫᱚ ᱫᱚ